ᱦᱮᱞᱳ ᱦᱮᱸ ᱚᱠᱚᱭ ᱦᱮᱸ ᱢᱟᱞᱫᱟ ᱠᱟᱱ ᱜᱮᱭᱟ ᱟᱪᱪᱷᱟ ᱛᱮᱦᱮᱧ ᱦᱮᱸ ᱞᱟᱹᱭ ᱢᱮ ᱱᱤᱭᱟᱹ ᱚᱠᱛᱚ ᱢᱟ ᱟᱞᱮ ᱱᱤᱛᱚᱜ ᱢᱟ ᱥᱤᱛᱩᱝ ᱦᱳᱲᱳ ᱠᱚᱞᱮ ᱨᱚᱦᱚᱭ ᱵᱟᱲᱟᱭᱮᱫᱟ ᱟᱨ ᱦᱩᱭᱩᱜ ᱠᱟᱱᱟ ᱟᱹᱞᱩ ᱠᱚ ᱜᱩᱦᱩᱢ ᱠᱚ ᱟᱞᱮ ᱱᱚᱰᱮ ᱫᱚ ᱩᱞ ᱡᱟᱹᱥᱛᱤ ᱱᱤᱭᱟᱹ ᱥᱚᱢᱚᱭ ᱫᱚᱦᱮᱱᱟᱜᱼᱟ ᱦᱮᱸ ᱟᱨ ᱚᱱᱠᱟ ᱯᱷᱚᱥᱚᱞ ᱵᱟᱨᱮ ᱛᱮᱫᱚ ᱦᱩᱭᱩᱜ ᱠᱟᱱᱟ ᱜᱩᱦᱩᱢ ᱠᱚ ᱡᱚᱱᱰᱨᱟ ᱠᱚᱜᱮ ᱨᱚᱦᱚᱭ ᱵᱟᱲᱟᱭᱟ ᱫᱟᱜ ᱨᱮᱱᱟᱜ ᱵᱮᱵᱚᱥᱛᱷᱟ ᱫᱚ ᱱᱚᱣᱟ ᱠᱚᱨᱮ ᱫᱚ ᱡᱟᱹᱥᱛᱤ ᱫᱚ ᱥᱮᱨᱢᱟ ᱫᱟᱜ ᱛᱮᱜᱮ ᱠᱚ ᱨᱚᱦᱚᱭ ᱵᱟᱲᱟᱭᱟ ᱟᱨ ᱱᱚᱝᱠᱟ ᱯᱩᱡᱷᱨᱤ ᱠᱚ ᱢᱮᱱᱟᱜᱼᱟ ᱠᱤᱪᱷᱩᱴᱤ ᱟᱨ ᱢᱟᱨᱥᱟᱞ ᱠᱚ ᱵᱟᱹᱭᱥᱟᱹᱣ ᱵᱟᱲᱟᱣ ᱠᱟᱫᱟ ᱚᱱᱟ ᱠᱚᱨᱮᱜ ᱤᱱᱟᱹ ᱠᱚᱛᱮᱜᱮ ᱯᱷᱚᱥᱚᱞ ᱟᱨᱠᱤ ᱤᱭᱟᱹ ᱵᱟᱲᱟᱭ ᱦᱩᱭᱩᱜ ᱠᱟᱱᱟ ᱦᱮᱸ ᱥᱟᱦᱟᱨ ᱵᱚᱞᱛᱮ ᱫᱚ ᱞᱟᱜᱟᱣ ᱫᱚᱞᱮ ᱞᱟᱜᱟᱣᱮᱜ ᱜᱮᱭᱟ ᱱᱤᱭᱟᱹ ᱠᱚ ᱤᱭᱩᱨᱤᱭᱟ ᱠᱚ ᱯᱚᱴᱟᱥ ᱡᱟᱦᱟᱸ ᱠᱚ ᱢᱮᱱᱟᱜᱼᱟ ᱥᱟᱦᱟᱨ ᱚᱱᱟ ᱠᱚᱫᱚᱞᱮ ᱞᱟᱜᱟᱣᱮᱜ ᱠᱟᱱ ᱜᱮᱭᱟ ᱦᱮᱸ ᱚᱱᱟ ᱠᱚᱦᱚᱸᱭ ᱞᱟᱜᱟᱣᱮᱜ ᱠᱟᱱ ᱜᱮᱭᱟ ᱚᱱᱟ ᱠᱚᱦᱚᱸ ᱜᱟᱹᱭ ᱰᱟᱝᱨᱟ ᱠᱚ ᱢᱮᱱᱟᱜ ᱠᱚᱣᱟ ᱛᱚ ᱜᱩᱨᱤᱡ ᱥᱟᱦᱟᱨ ᱡᱟᱦᱟᱸ ᱢᱮᱱᱟᱜᱼᱟ ᱚᱱᱟ ᱠᱚᱫᱚ ᱟᱞᱮ ᱠᱷᱮᱛ ᱨᱮᱞᱮ ᱤᱫᱤᱭᱮᱫᱟ ᱦᱮᱸ ᱤᱱᱠᱟ ᱡᱟᱦᱟᱸ ᱢᱮᱱᱟᱜᱼᱟ ᱡᱮ ᱚᱠᱚᱭ ᱠᱚᱣᱟᱜ ᱫᱚ ᱦᱚᱭᱛᱳ ᱡᱟᱭᱜᱟ ᱫᱚᱢᱮ ᱰᱷᱮᱨ ᱜᱮᱛᱟ ᱠᱚᱣᱟ ᱥᱮ ᱱᱚᱝᱠᱟ ᱚᱠᱚᱭ ᱠᱚᱣᱟᱜ ᱢᱮᱱᱟᱜ ᱛᱟᱠᱚᱣᱟ ᱩᱱᱠᱩ ᱞᱟᱹᱜᱤᱫ ᱫᱚ ᱴᱷᱤᱠ ᱜᱮᱭᱟ ᱥᱮ ᱚᱠᱚᱭ ᱠᱚᱣᱟᱜ ᱠᱚᱢ ᱧᱚᱜ ᱜᱮᱭᱟ ᱩᱱᱠᱩ ᱫᱚ ᱠᱷᱟᱹᱞᱤ ᱡᱚᱢ ᱧᱩ ᱞᱟᱹᱜᱤᱫ ᱜᱮ ᱦᱩᱭᱩᱜ ᱠᱟᱱ ᱛᱟᱠᱚᱣᱟ ᱟᱨ ᱚᱠᱚᱭ ᱰᱷᱮᱨ ᱜᱮᱛᱟ ᱠᱚᱣᱟ ᱩᱱᱠᱩ ᱫᱚ ᱮᱱᱛᱮᱜ ᱟᱹᱠᱷᱨᱤᱧ ᱠᱚ ᱞᱟᱹᱜᱤᱫ ᱦᱚᱸ ᱡᱚᱛᱚ ᱜᱮ ᱦᱩᱭᱩᱜ ᱠᱟᱱ ᱛᱟᱠᱚᱣᱟ ᱦᱮᱸ ᱟᱪᱪᱷᱟ ᱟᱪᱪᱷᱟ ᱦᱮᱸ ᱟᱪᱪᱷᱟ ᱴᱷᱤᱠ ᱜᱮᱭᱟ ᱡᱚᱦᱟᱨ ᱜᱮ